ᱦᱮᱸ ᱦᱮᱞᱳ ᱦᱮᱸ ᱦᱮᱸ ᱦᱮᱸ ᱦᱮᱸ ᱟᱞᱩ ᱠᱚᱨᱮᱱᱟᱜ ᱫᱚ ᱢᱟᱱᱮ ᱡᱚᱛᱚ ᱥᱚᱵᱡᱤ ᱜᱮ ᱢᱮᱱᱟᱜᱼᱟ ᱡᱮᱢᱚᱱ ᱦᱚᱛᱚᱛ ᱠᱟᱨᱞᱟ ᱡᱷᱤᱸᱜᱟᱹ ᱡᱚᱛᱚ ᱥᱚᱵᱡᱤᱜᱮ ᱢᱮᱱᱟᱜᱼᱟ ᱟᱞᱩ ᱫᱚ ᱵᱤᱥ ᱴᱟᱠᱟ ᱠᱟᱛᱮᱫ ᱡᱷᱤᱸᱜᱟᱹ ᱫᱚ ᱵᱟᱭᱤᱥ ᱴᱟᱠᱟ ᱠᱟᱛᱮᱫ ᱦᱮᱸ ᱠᱟᱨᱞᱟ ᱫᱚ ᱯᱚᱸᱪᱤᱥ ᱴᱟᱠᱟ ᱠᱟᱛᱮᱫ ᱟᱫᱚ ᱦᱟᱱᱟ ᱦᱟᱴ ᱫᱚ ᱵᱟᱡᱟᱨ ᱦᱚᱸ ᱵᱟᱡᱟᱨ ᱦᱚᱸ ᱤᱱᱠᱟᱹ ᱜᱮ ᱛᱟᱦᱮᱸ ᱠᱟᱱᱟ ᱥᱮ ᱟᱨ ᱱᱤᱭᱟᱹ ᱦᱟᱴ ᱨᱮᱫᱚ ᱠᱟᱹᱴᱤᱡ ᱨᱟᱠᱟᱵ ᱟᱠᱟᱱ ᱜᱮᱭᱟ ᱟᱨ ᱥᱚᱵᱡᱤ ᱨᱮᱱᱟᱜ ᱨᱮᱴ ᱫᱚ ᱟᱬᱜᱚ ᱟᱨ ᱨᱟᱠᱟᱵᱚᱜᱼᱟ ᱛᱚ ᱫᱤᱱᱟᱹᱢ ᱦᱤᱞᱳᱜ ᱦᱮᱸ ᱦᱩᱸ ᱦᱮᱸ ᱯᱚᱴᱚᱞ ᱠᱚᱦᱚᱸ ᱢᱮᱱᱟᱜ ᱜᱮᱭᱟ ᱯᱚᱴᱚᱞ ᱫᱚ ᱮᱠᱩᱥ ᱴᱟᱠᱟ ᱠᱮᱡᱤ ᱦᱮᱸ ᱨᱮᱴ ᱫᱚ ᱢᱟ ᱨᱮᱴ ᱫᱚ ᱵᱮᱥᱤ ᱫᱚ ᱵᱟᱝ ᱢᱟᱱᱮ ᱥᱚᱵᱡᱤ ᱨᱮᱱᱟᱜ ᱨᱮᱴ ᱫᱚᱢ ᱵᱩᱡᱮᱫ ᱜᱮᱭᱟ ᱛᱚ ᱟᱬᱜᱚᱜᱼᱟ ᱨᱟᱠᱟᱵᱚᱜᱼᱟ ᱮᱱᱤᱴᱟᱭᱤᱢ ᱦᱩᱸ ᱵᱤᱞᱟᱹᱛᱤ ᱫᱚ ᱛᱤᱨᱤᱥ ᱴᱟᱠᱟ ᱟᱠᱟᱱᱟ ᱦᱮᱸ ᱦᱮᱸᱛᱚ ᱟᱫᱚ ᱢᱟ ᱟᱫᱚᱧ ᱪᱤᱠᱟᱹᱭ ᱜᱮᱭᱟ ᱤᱧ ᱦᱟᱛᱟᱣᱤᱫᱟᱹᱧ ᱚᱱᱛᱮ ᱤᱱᱟᱹᱜ ᱜᱮ ᱫᱟᱢ ᱫᱚ ᱤᱧ ᱫᱚ ᱢᱟᱱᱮ ᱠᱟᱹᱴᱤᱡ ᱤᱧ ᱦᱩᱧ ᱦᱟᱛᱟᱣ ᱮᱫᱟᱥᱮ ᱚᱱᱟ ᱛᱮᱜᱮ ᱛᱚ ᱦᱮᱸ ᱨᱮᱴ ᱫᱚ ᱤᱱᱟᱹᱜ ᱜᱮ ᱢᱟᱱᱮ ᱛᱷᱚᱲᱟ ᱛᱷᱚᱲᱟ ᱨᱟᱠᱟᱵᱚᱜ ᱠᱟᱱᱟ ᱥᱚᱵᱡᱤ ᱨᱮᱱᱟᱜ ᱫᱟᱢ ᱫᱚ ᱴᱷᱤᱠᱼᱴᱷᱟᱠ ᱵᱟᱝ ᱛᱟᱦᱮᱱᱟ ᱥᱮ ᱮᱱᱤᱴᱟᱭᱤᱢ ᱫᱚ ᱟᱬᱜᱚᱜᱼᱟ ᱨᱟᱠᱟᱵᱚᱜᱼᱟ ᱦᱩᱸ ᱦᱮᱸᱛᱚ ᱟᱬᱜᱚᱜ ᱠᱟᱱᱟ ᱛᱚ ᱦᱟᱛᱟᱣᱟᱯᱮ ᱦᱟᱸᱜ ᱦᱮᱸ